ᱤᱛᱩᱱ ᱟᱥᱟᱲᱟ ᱨᱮ ᱤᱧᱟᱹᱜ ᱠᱩᱥᱪᱟᱱ ᱥᱟᱛᱟᱢ ᱫᱚ ᱦᱩᱭᱩᱜ ᱠᱟᱱᱟ ᱱᱟᱜᱟᱢ ᱟᱨ ᱱᱟᱜᱟᱢ ᱨᱮ ᱟᱵᱚ ᱫᱤᱥᱚᱢ ᱨᱮ ᱟᱭᱢᱟ ᱨᱚᱠᱚᱢ ᱵᱤᱫᱽᱫᱨᱚᱦᱚ ᱦᱚᱸ ᱦᱩᱭᱞᱮᱱᱟ ᱟᱭᱢᱟ ᱨᱚᱠᱚᱢ ᱫᱤᱵᱚᱥ ᱨᱮᱭᱟᱜ ᱟᱵᱚ ᱥᱟᱱᱛᱟᱲ ᱢᱟᱱᱣᱟ ᱨᱮᱱ ᱡᱮᱢᱚᱱ ᱵᱚᱱ ᱢᱮᱱᱟ ᱵᱟᱲᱟᱭ ᱫᱚ ᱦᱩᱞ ᱫᱤᱵᱚᱥ ᱥᱤᱫᱩ ᱠᱟᱹᱱᱦᱩ ᱠᱚ ᱨᱮᱭᱟᱜ ᱩᱱᱠᱩ ᱡᱮᱢᱚᱱ ᱠᱚ ᱵᱤᱫᱽᱫᱨᱚᱦᱚ ᱵᱟᱲᱟ ᱞᱮᱫ ᱚᱱᱟ ᱠᱚ ᱨᱮᱭᱟᱜ ᱚᱱᱟ ᱠᱚ ᱟᱭᱢᱟ ᱨᱚᱠᱚᱢ ᱩᱞᱞᱮᱠᱷ ᱢᱮᱱᱟᱜᱼᱟ ᱤᱱᱟᱹ ᱠᱟᱨᱚᱱ ᱛᱮ ᱟᱨ ᱤᱧ ᱫᱚ ᱟᱹᱰᱤ ᱠᱮᱴᱮᱡ ᱤᱧ ᱢᱚᱱᱮ ᱵᱟᱲᱟᱭᱮᱫᱟ ᱚᱱᱟ ᱚᱱᱠᱟᱱ ᱢᱤᱫᱴᱮᱡ ᱥᱟᱛᱟᱢ ᱫᱚ ᱦᱩᱭᱩᱜ ᱠᱟᱱᱟ ᱤᱝᱞᱤᱥ ᱠᱟᱠᱚ ᱤᱝᱨᱮᱡᱤ ᱠᱚ ᱢᱮᱛᱟᱜ ᱠᱟᱱ ᱤᱧᱟᱹᱜ ᱥᱠᱩᱞ ᱫᱤᱱ ᱠᱷᱚᱱ ᱢᱤᱫᱴᱟᱝ ᱥᱩᱠ ᱟᱱ ᱩᱭᱦᱟᱹᱨ ᱥᱟᱛᱟᱢ ᱫᱚ ᱦᱩᱭᱩᱜ ᱠᱟᱱᱟ ᱤᱧ ᱢᱮᱱᱫᱟ ᱡᱮ ᱱᱤᱭᱟᱹ ᱱᱟᱜᱟᱢ ᱨᱮᱫᱚ ᱟᱭᱢᱟ ᱨᱚᱠᱚᱢ ᱟᱵᱚ ᱦᱚᱲᱟᱜ ᱟᱭᱢᱟ ᱨᱚᱠᱚᱢ ᱚᱸᱻ ᱟᱨ ᱪᱮᱫ ᱞᱮᱠᱟ ᱞᱟᱦᱟ ᱛᱮ ᱤᱝᱨᱮᱡ ᱦᱚᱲ ᱴᱷᱮᱡ ᱟᱵᱚ ᱢᱟᱱᱣᱟ ᱦᱚᱲ ᱵᱤᱱᱟᱹ ᱯᱟᱭᱥᱟ ᱛᱮ ᱠᱟᱹᱢᱤ ᱠᱚ ᱤᱫᱤᱭᱮᱫ ᱠᱚ ᱛᱟᱦᱮᱱᱚᱜᱼᱟ ᱡᱳᱨᱢᱳᱴ ᱵᱤᱱᱟᱹ ᱯᱟᱭᱥᱟ ᱛᱮ ᱚᱱᱟ ᱠᱚ ᱵᱟᱝ ᱥᱟᱦᱟᱣ ᱠᱟᱛᱮ ᱟᱵᱚᱨᱮᱱ ᱦᱚᱲ ᱨᱮᱱ ᱥᱤᱫᱩ ᱠᱟᱹᱱᱩ ᱡᱮᱢᱚᱱ ᱠᱤᱱ ᱞᱟᱹᱲᱦᱟᱹᱭ ᱞᱮᱱᱟ ᱵᱤᱫᱽᱫᱨᱚᱦᱚ ᱠᱤᱱ ᱵᱤᱫᱽᱫᱨᱚᱦᱚ ᱨᱮᱠᱤᱱ ᱞᱟᱹᱲᱦᱟᱹᱭ ᱞᱮᱱᱟ ᱚᱱᱟ ᱠᱚ ᱠᱷᱟᱱ ᱛᱮ ᱟᱵᱚ ᱢᱤᱫ ᱫᱤᱱ ᱥᱟᱫᱷᱤᱱᱚᱛᱟ ᱵᱚᱱ ᱧᱟᱢ ᱟᱠᱟᱜᱼᱟ ᱚᱱᱟ ᱵᱮᱞᱮᱠ ᱢᱮᱱᱟᱜᱼᱟ ᱟᱨ ᱤᱧ ᱱᱤᱭᱟᱹ ᱠᱟᱜ ᱠᱷᱚᱱᱟᱜ ᱛᱮᱜᱮ ᱱᱤᱭᱟᱹ ᱥᱟᱛᱟᱢᱤᱧ ᱠᱩᱥᱤᱭᱟᱜ ᱠᱟᱱᱟ ᱟᱨ ᱢᱤᱫ ᱫᱤᱱ ᱡᱟᱦᱟᱸ ᱛᱤᱱ ᱱᱤᱭᱟᱹ ᱱᱟᱜᱟᱢ ᱛᱚᱠᱷᱚᱱᱟᱜ ᱛᱮ ᱤᱧ ᱡᱩᱫᱤ ᱡᱟᱦᱟᱱᱟᱜ ᱢᱟᱪᱮᱛᱟᱱᱤᱧ ᱤᱭᱟᱹ ᱫᱟᱲᱮᱜ ᱠᱷᱟᱡ ᱢᱟᱪᱮᱛᱟᱹᱱᱤ ᱛᱮᱭᱟᱨ ᱫᱟᱲᱮᱜ ᱠᱷᱟᱡ ᱤᱧ ᱢᱤᱫᱴᱮᱡ ᱥᱩᱠ ᱜᱷᱟᱨᱚᱸᱡᱽ ᱤᱧ ᱛᱮᱭᱟᱨ ᱫᱟᱲᱮᱭᱟᱜᱼᱟ